ᱤᱧᱟᱹᱜ ᱵᱚᱞᱚᱜ ᱨᱮ ᱠᱮᱢᱨᱟ ᱨᱮᱭᱟᱜ ᱥᱴᱟᱱᱰ ᱛᱟᱨ ᱯᱚᱨᱮ ᱯᱷᱮᱞᱮᱥ ᱞᱟᱭᱤᱴ ᱟᱨ ᱟᱹᱰᱤ ᱞᱮᱠᱟᱱᱟᱜ ᱥᱟᱢᱟᱱ ᱜᱚᱲᱚᱭ ᱮᱢᱟ

ᱱᱚᱣᱟ ᱠᱚ ᱥᱟᱢᱟᱱ ᱢᱟᱨᱠᱮᱴ ᱨᱮ ᱨᱤᱱ ᱵᱟᱝ ᱠᱟᱛᱮᱱ ᱚᱱᱞᱟᱭᱤᱱ ᱫᱚᱨᱟ ᱛᱮ ᱠᱤᱨᱤᱧ ᱤᱧ ᱨᱤᱠᱟᱹᱭᱟ ᱟᱨ ᱱᱚᱣᱟ

ᱥᱟᱱᱟᱢ ᱦᱚᱲ ᱴᱷᱮᱱ ᱠᱤᱪᱷᱩ ᱡᱤᱱᱤᱥ ᱛᱟᱦᱮᱱ ᱞᱟᱹᱠᱛᱤ ᱜᱮᱭᱟ ᱪᱤᱠᱟᱛᱮ ᱵᱚᱞᱚᱠ ᱠᱮᱢᱮᱨᱟ ᱠᱚ ᱛᱟᱦᱮᱱ ᱠᱷᱟᱱ ᱡᱟᱦᱟᱸ ᱛᱤᱥ ᱡᱟᱦᱟᱱᱟᱜ ᱡᱟᱦᱟᱸ ᱞᱮᱠᱟᱱᱟᱜ ᱡᱤᱱᱤᱥ ᱜᱮ ᱮᱱᱮᱡ ᱥᱮᱨᱮᱧ ᱵᱟᱝᱢᱟ ᱡᱟᱦᱟᱱᱟᱜ ᱜᱮ ᱦᱩᱭᱩᱜᱼᱟ ᱚᱱᱟ ᱠᱚ ᱡᱚᱛᱚ ᱨᱮᱠᱚᱨᱰ ᱛᱟᱦᱮᱱᱟ ᱚᱱᱟ ᱵᱟᱝᱛᱮᱱ ᱡᱚᱛᱚ ᱦᱚᱲ ᱴᱷᱮᱱ ᱛᱟᱦᱮᱱ ᱟᱹᱰᱤᱜᱮ ᱞᱟᱹᱠᱛᱤᱜᱼᱟ